ᱱᱤᱛᱚᱜ ᱵᱷᱟᱨᱚᱛᱤᱭᱚ ᱱᱚᱠᱨᱤ ᱨᱮᱱᱟᱜ ᱵᱟᱡᱟᱨ ᱠᱚ ᱠᱷᱟᱨᱟᱯ ᱪᱮᱫᱟᱜ ᱥᱮ ᱥᱮᱬᱟ ᱦᱟᱬᱟ ᱚᱲᱟᱜ ᱨᱮᱱ ᱜᱤᱫᱽᱨᱟᱹ ᱠᱚ ᱫᱚ ᱴᱟᱠᱟ ᱯᱚᱭᱥᱟ ᱦᱮᱱᱟᱜ ᱛᱟᱠᱚᱣᱟ ᱩᱱᱠᱩ ᱫᱚ ᱚᱱᱟ ᱛᱮ ᱠᱚ ᱪᱟᱹᱠᱨᱤ ᱵᱟᱹᱠᱨᱤ ᱫᱟᱲᱮᱭᱟᱜ ᱠᱟᱱᱟ ᱟᱨ ᱱᱚᱝᱠᱟᱱ ᱨᱮᱸᱜᱮᱡ ᱚᱨᱮᱡ ᱜᱤᱫᱽᱨᱟᱹ ᱚᱞᱚᱜ ᱯᱟᱲᱦᱟᱜ ᱵᱟᱢ ᱥᱮᱬᱟ ᱫᱟᱲᱮᱭᱟᱜ ᱠᱟᱱᱟ ᱯᱚᱭᱥᱟ ᱠᱚᱲᱤ ᱚᱵᱷᱟᱵᱽ ᱛᱮ ᱟᱨ ᱥᱮ ᱨᱚᱠᱚᱢ ᱡᱚᱫᱤ ᱡᱟᱦᱟᱸ ᱠᱟᱛᱮᱫ ᱚᱞᱚᱜ ᱯᱟᱲᱦᱟᱣᱮᱢ ᱥᱤᱠᱷᱱᱟᱹᱛ ᱚᱨᱡᱚᱱ ᱠᱮᱫᱟ ᱱᱚᱛᱮ ᱴᱟᱠᱟ ᱯᱚᱭᱥᱟ ᱵᱟᱹᱱᱩᱜ ᱛᱟᱢᱟ ᱪᱟᱹᱠᱨᱤ ᱨᱮᱱᱟᱜ ᱦᱟᱞᱚᱛ ᱤᱱᱠᱟᱹ ᱠᱷᱟᱨᱟᱯᱚᱜ ᱠᱟᱱᱟ ᱚᱱᱟ ᱠᱟᱨᱚᱱ ᱛᱮ ᱱᱤᱛᱚᱜ ᱜᱤᱫᱽᱨᱟᱹ ᱠᱚ ᱫᱚ ᱪᱟᱹᱠᱨᱤ ᱵᱟᱹᱠᱨᱤ ᱵᱟᱝ ᱠᱚ ᱧᱟᱢ ᱮᱫᱟ ᱟᱹᱰᱤ ᱜᱟᱱ ᱵᱮᱠᱟᱨ ᱢᱮᱱᱟᱜ ᱠᱚᱣᱟ ᱥᱮ ᱵᱚᱱᱟ ᱠᱚᱲᱟ ᱜᱤᱫᱽᱨᱟᱹ ᱠᱩᱲᱤ ᱜᱤᱫᱽᱨᱟᱹ ᱥᱟᱱᱟᱢ ᱠᱚ ᱜᱮ ᱟᱨ ᱱᱤᱛᱚᱜ ᱪᱮᱞᱮᱧᱡᱽ ᱨᱮ ᱠᱚ ᱯᱟᱲᱟᱜ ᱠᱟᱱᱟ ᱠᱟᱨᱚᱱ ᱴᱟᱠᱟ ᱯᱟᱭᱥᱟ ᱵᱟᱹᱱᱩᱜ ᱛᱟᱠᱚᱣᱟ ᱡᱩᱫᱤᱭᱚ ᱥᱤᱠᱠᱷᱟ ᱥᱤᱠᱠᱷᱤᱠᱟ ᱛᱮ ᱫᱚ ᱠᱚ ᱞᱟᱦᱟ ᱟᱠᱟᱱ ᱨᱮᱦᱚᱸ ᱱᱚᱲᱮ ᱟᱫᱚ ᱯᱚᱭᱥᱟ ᱵᱟᱹᱱᱩᱜ ᱛᱟᱠᱚᱣᱟ ᱚᱱᱟ ᱛᱮ ᱜᱮ ᱩᱱᱠᱩ ᱟᱱᱟᱴ ᱨᱮ ᱠᱚ ᱯᱟᱲᱟᱣ ᱟᱠᱟᱱᱟ ᱥᱮ ᱩᱱᱠᱩ ᱪᱮᱞᱮᱧᱡᱽ ᱠᱟᱛᱮᱫ ᱦᱚᱸ ᱮᱴᱟᱜ ᱦᱚᱲ ᱠᱚ ᱥᱟᱞᱟᱜ ᱦᱚᱸ ᱵᱟᱝ ᱠᱚ ᱫᱟᱲᱮᱭᱟᱜ ᱠᱟᱱᱟ